ᱦᱮᱸ ᱦᱮᱞᱳ ᱚᱠᱚᱭ ᱦᱮᱸ ᱡᱚᱦᱟᱨ ᱜᱤ ᱦᱮᱸ ᱦᱮᱸ ᱵᱟᱵᱩᱣᱟᱜ ᱦᱮᱰ ᱚᱯᱷᱤᱥ ᱠᱟᱱ ᱜᱮᱭᱟ ᱟᱢᱫᱚ ᱟᱢᱫᱚ ᱚᱠᱟ ᱠᱷᱚᱱᱮᱢ ᱞᱟᱹᱭᱮᱫᱟ ᱟᱪᱪᱷᱟ ᱟᱪᱪᱷᱟ ᱟᱪᱪᱷᱟ ᱦᱮᱸ ᱫᱤᱭᱮ ᱞᱟᱹᱭ ᱢᱮ ᱟᱪᱪᱷᱟ ᱟᱪᱪᱷᱟ ᱥᱢᱟᱨᱴ ᱯᱷᱮᱱ ᱛᱚ ᱛᱚ ᱛᱚ ᱥᱢᱟᱨᱴ ᱯᱷᱳᱱ ᱫᱚ ᱵᱤᱵᱷᱤᱱᱱᱚ ᱨᱚᱠᱚᱢ ᱵᱨᱮᱱᱰ ᱨᱮᱭᱟᱜ ᱢᱮᱱᱟᱜ ᱜᱮᱭᱟ ᱛᱚ ᱡᱮᱢᱚᱱ ᱵᱷᱤᱵᱳ ᱢᱮᱱᱟᱜ ᱠᱟᱱᱟ ᱚᱯᱯᱳ ᱢᱮᱱᱟᱜ ᱠᱟᱫᱟ ᱨᱤᱭᱮᱞᱢᱤ ᱢᱮᱱᱟᱜ ᱠᱟᱫᱟ ᱴᱷᱤᱠ ᱜᱮᱭᱟ ᱛᱟᱯᱚᱨ ᱟᱨᱚ ᱪᱮᱫ ᱞᱮᱠᱟᱱ ᱵᱟᱡᱮᱴ ᱢᱮᱱᱟᱜ ᱛᱟᱢᱟ ᱚᱱᱠᱟᱱ ᱵᱟᱡᱮᱴ ᱦᱤᱥᱟᱹᱵ ᱛᱮ ᱡᱚᱛᱚᱱᱟᱜ ᱜᱮ ᱢᱮᱱᱟᱜ ᱠᱟᱫᱟ ᱛᱚ ᱟᱢ ᱚᱠᱟᱴᱟᱜ ᱯᱷᱳᱱ ᱦᱟᱛᱟᱣᱮᱢ ᱞᱟᱹᱭᱮᱫ ᱠᱟᱱ ᱛᱮ ᱟᱪᱪᱷᱟ ᱟᱪᱪᱷᱟ ᱠᱩᱲᱤ ᱦᱟᱡᱟᱨ ᱢᱚᱫᱽᱫᱷᱮ ᱨᱮ ᱦᱮᱸ ᱦᱮᱸ ᱟᱨ ᱪᱮᱫ ᱦᱩᱸ ᱦᱩᱸ ᱦᱮᱸ ᱢᱟᱱᱮ ᱠᱟᱛᱷᱟ ᱫᱚ ᱦᱩᱭᱩᱜ ᱠᱟᱱᱟ ᱠᱟᱛᱷᱟ ᱫᱚ ᱦᱩᱭᱩᱜ ᱠᱟᱱᱟ ᱦᱩᱸ ᱢᱟᱱᱮ ᱠᱟᱛᱷᱟ ᱫᱚ ᱦᱩᱭᱩᱜ ᱠᱟᱱᱟ ᱯᱷᱳᱱ ᱛᱚ ᱵᱤᱵᱷᱤᱱᱱᱚ ᱨᱚᱠᱚᱢ ᱱᱟᱣᱟᱼᱱᱟᱣᱟ ᱱᱤᱭᱩ ᱵᱨᱮᱱᱰ ᱦᱮᱡ ᱟᱠᱟᱱᱟ ᱱᱟᱣᱟ ᱯᱷᱳᱱ ᱦᱮᱡ ᱟᱠᱟᱱᱟ ᱛᱚᱸ ᱟᱢ ᱢᱟᱱᱮ ᱯᱷᱮᱥᱤᱯᱷᱤᱠᱮᱥᱚᱱ ᱟᱢ ᱢᱟᱱᱮ ᱪᱮᱫᱞᱮᱠᱟᱱ ᱫᱤᱠ ᱛᱷᱮᱠᱮ ᱦᱟᱛᱟᱣᱮᱢ ᱞᱟᱹᱭᱮᱫᱟ ᱟᱨᱠᱤ ᱡᱮᱢᱚᱱ ᱠᱮᱢᱮᱨᱟ ᱫᱤᱠ ᱛᱷᱮᱠᱮ ᱥᱮ ᱵᱮᱴᱨᱤ ᱫᱤᱠ ᱛᱷᱮᱠᱮ ᱥᱮ ᱢᱟᱱᱮ ᱟᱢᱟᱜ ᱚᱱᱟ ᱵᱟᱡᱮᱴᱮᱢ ᱞᱟᱹᱭ ᱠᱮᱫ ᱚᱱᱟ ᱵᱟᱡᱮᱴ ᱢᱚᱫᱽᱫᱷᱮ ᱥᱮ ᱚᱠᱟᱴᱟᱜ ᱮᱢ ᱠᱷᱚᱡᱚᱜ ᱠᱟᱱᱟ ᱯᱟᱨᱯᱷᱚᱨᱢᱮᱱᱥ ᱡᱮᱢᱚᱱ ᱢᱳᱴᱟᱢᱩᱴᱤ ᱴᱷᱤᱠᱼᱴᱷᱟᱠ ᱛᱟᱦᱮᱸᱱ ᱦᱩᱸ ᱦᱩᱸ ᱦᱩᱸ ᱟᱪᱪᱷᱟ ᱟᱪᱪᱷᱟ ᱟᱪᱪᱷᱟ ᱛᱚ ᱮᱭᱤᱴ ᱡᱤᱵᱤ ᱠᱷᱚᱱᱟᱜ ᱡᱩᱫᱤ ᱪᱮᱠᱟᱱ ᱨᱮᱢ ᱠᱟᱱ ᱠᱷᱟᱡ ᱛᱚ ᱡᱮᱢᱚᱱ ᱢᱤᱫᱴᱮᱡ ᱢᱮᱱᱟᱜ ᱠᱟᱫᱟ ᱚᱱᱟ ᱫᱚ ᱞᱚᱧᱪ ᱠᱟᱱᱟ ᱨᱤᱥᱮᱱᱴ ᱜᱤ ᱨᱤᱭᱮᱞᱢᱤ ᱥᱤ ᱥᱤᱠᱥᱴᱤ ᱯᱷᱟᱭᱤᱵ ᱴᱷᱤᱠᱜᱮᱭᱟ ᱛᱚ ᱱᱤᱭᱟᱹ ᱨᱮᱭᱟᱜ ᱠᱮᱢᱮᱨᱟ ᱠᱳᱣᱟᱞᱤᱴᱤ ᱟᱹᱰᱤ ᱢᱚᱸᱡ ᱜᱮᱭᱟ ᱠᱮᱢᱮᱨᱟ ᱠᱳᱣᱟᱞᱤᱴᱤ ᱢᱟᱱᱮ ᱟᱨ ᱨᱤᱭᱮᱞᱢᱤ ᱯᱷᱳᱱ ᱠᱟᱱᱟ ᱛᱚ ᱢᱟᱱᱮ ᱨᱤᱭᱮᱞᱢᱤ ᱨᱮᱭᱟᱜ ᱥᱟᱴ ᱢᱮᱜᱟ ᱯᱤᱠᱥᱟᱞ ᱠᱮᱢᱮᱨᱟ ᱠᱟᱱᱟ ᱟᱨ ᱛᱨᱤᱯᱚᱞ ᱠᱮᱢᱮᱨᱟ ᱢᱮᱱᱟᱜ ᱟᱠᱟᱫᱟ ᱱᱤᱭᱟᱹ ᱫᱚ ᱟᱨ ᱟᱨ ᱦᱮᱸ ᱱᱤᱭᱟᱹ ᱨᱮᱭᱟᱜ ᱯᱨᱳᱥᱮᱥᱟᱨ ᱫᱚ ᱢᱤᱰᱤᱭᱟᱴᱮᱠ ᱯᱨᱚᱥᱮᱥᱟᱨ ᱠᱟᱱᱟ ᱴᱷᱤᱠᱜᱮᱭᱟ ᱟᱨ ᱱᱤᱭᱟᱹ ᱨᱮᱭᱟᱜ ᱡᱟᱦᱟᱸᱴᱟᱜ ᱪᱟᱨᱡᱤᱝ ᱠᱟᱱ ᱪᱟᱨᱡᱤᱝ ᱫᱚ ᱛᱮᱛᱨᱤᱥ ᱚᱣᱟᱴ ᱪᱟᱨᱡ ᱠᱟᱱᱟ ᱴᱷᱤᱠᱜᱮᱭᱟ ᱛᱚ ᱯᱷᱟᱥᱴ ᱪᱟᱨᱡᱤᱝ ᱠᱟᱱᱟ ᱚᱱᱟ ᱦᱟᱭᱯᱟᱨ ᱯᱷᱟᱥᱴ ᱪᱟᱨᱡᱤᱝ ᱠᱟᱱᱟ ᱦᱮᱸ ᱢᱤᱫ ᱢᱤᱫ ᱳᱭ ᱳᱭ ᱦᱮᱸ ᱳᱭ ᱢᱤᱫ ᱜᱷᱚᱱᱴᱟ ᱛᱷᱮᱠᱮ ᱢᱤᱫ ᱜᱷᱚᱱᱴᱟ ᱫᱚᱥ ᱯᱚᱱᱨᱚ ᱢᱤᱱᱤᱴ ᱛᱮᱜᱮ ᱯᱷᱩᱞ ᱪᱟᱨᱡᱚᱜᱼᱟ ᱱᱤᱭᱟᱹ ᱢᱮᱴᱮᱡ ᱛᱟᱦᱮᱸ ᱠᱟᱱᱟᱱ ᱟᱨ ᱢᱤᱫᱴᱮᱡ ᱫᱚ ᱦᱩᱭᱩᱜ ᱠᱟᱱᱟ ᱚᱱᱟ ᱢᱳᱴᱳᱨ ᱵᱟᱞᱟ ᱠᱟᱱᱟ ᱴᱷᱤᱠᱜᱮᱭᱟ ᱛᱚ ᱚᱱᱟ ᱢᱳᱴᱳᱨ ᱵᱟᱞᱟ ᱨᱮᱭᱟᱜ ᱦᱚᱸ ᱚᱱᱮ ᱡᱩᱫᱤ ᱳᱭ ᱢᱟᱱᱮ ᱫᱚ ᱦᱩᱭᱩᱜ ᱠᱟᱱᱟ ᱮᱭᱤᱴ ᱡᱤᱵᱤ ᱨᱮᱢ ᱠᱷᱚᱡ ᱪᱚᱴ ᱨᱮᱢ ᱠᱷᱚᱡᱚᱜ ᱠᱟᱱ ᱠᱷᱟᱡ ᱛᱟᱞᱦᱮ ᱦᱩᱭᱩᱜ ᱛᱟᱢ ᱜᱮᱭᱟ ᱚᱱᱟ ᱦᱚᱸ ᱵᱷᱟᱜᱤ ᱯᱷᱤᱜᱟᱨᱮᱥᱚᱱ ᱠᱚ ᱢᱮᱱᱟᱜ ᱠᱟᱫᱟ ᱛᱚ ᱚᱱᱟ ᱨᱮᱭᱟᱜ ᱫᱚ ᱨᱤᱭᱮᱞ ᱟᱸ ᱢᱳᱴᱳᱨ ᱵᱟᱞᱟ ᱨᱮᱭᱟᱜ ᱫᱚ ᱵᱟᱠᱤᱭᱟᱜ ᱫᱚ ᱡᱚᱛᱚ ᱴᱷᱤᱠᱜᱮᱭᱟ ᱠᱤᱱᱛᱩ ᱡᱟᱦᱟᱸ ᱠᱮᱢᱮᱨᱟ ᱠᱮᱢᱮᱨᱟ ᱫᱚ ᱠᱚᱢ ᱧᱚᱜ ᱜᱮᱭᱟ ᱟᱨᱠᱤ ᱨᱤᱭᱮᱞᱢᱤ ᱥᱤ ᱥᱤᱠᱥᱴᱤ ᱯᱷᱟᱭᱤᱵᱽ ᱠᱷᱚᱡᱽ ᱫᱚ ᱠᱮᱢᱮᱨᱟ ᱛᱷᱚᱲᱟ ᱠᱚᱢ ᱧᱚᱜ ᱠᱮᱢᱮᱨᱟ ᱛᱷᱚᱲᱟ ᱠᱚᱢ ᱧᱚᱜ ᱜᱮᱭᱟ ᱠᱤᱱᱛᱩ ᱚᱸᱰᱮᱱᱟᱜ ᱡᱟᱦᱟᱸᱴᱟᱜ ᱚᱱᱟ ᱨᱮᱭᱟᱜ ᱡᱟᱦᱟᱸ ᱵᱮᱴᱨᱤ ᱨᱮᱭᱟᱜ ᱯᱟᱣᱟᱨ ᱢᱮᱱᱟᱜ ᱛᱟᱭ ᱚᱱᱟ ᱵᱮᱴᱨᱤ ᱨᱮᱭᱟᱜ ᱯᱟᱣᱟᱨ ᱫᱚ ᱟᱹᱰᱤ ᱢᱚᱸᱡ ᱜᱮᱭᱟ ᱢᱟᱱᱮ ᱟᱨᱚ ᱟᱨᱠᱤ ᱛᱷᱚᱲᱟ ᱚᱱᱟ ᱪᱟᱼᱪᱟᱨᱡᱤᱝ ᱨᱮᱭᱟᱜ ᱦᱚᱸ ᱡᱟᱥᱛᱤ ᱢᱮᱱᱟᱜ ᱟᱠᱟᱫᱟ ᱥᱟᱛᱪᱚᱞᱞᱤᱥ ᱚᱣᱟᱴ ᱨᱮᱭᱟᱜ ᱪᱟᱨᱡ ᱠᱟᱱᱟ ᱦᱮᱸ ᱦᱮᱸ ᱦᱮᱸ ᱵᱷᱤᱵᱳ ᱨᱮᱭᱟᱜ ᱦᱮᱡ ᱠᱟᱱ ᱜᱮᱭᱟ ᱦᱮᱸ ᱚᱣᱟᱱ ᱯᱞᱟᱥ ᱨᱮᱭᱟᱜ ᱦᱮᱡ ᱟᱠᱟᱱ ᱜᱮᱭᱟ ᱟᱫᱚ ᱚᱣᱟᱱ ᱯᱞᱟᱥ ᱫᱚ ᱡᱩᱫᱤ ᱮᱭᱤᱴ ᱡᱤᱵᱤ ᱞᱮᱠᱟᱢ ᱞᱟᱹᱭ ᱠᱷᱟᱡ ᱛᱚ ᱚᱣᱟᱱ ᱯᱞᱟᱥ ᱨᱮ ᱱᱮᱛᱟᱨ ᱮᱭᱤᱴ ᱡᱤᱵᱤ ᱵᱟᱝ ᱦᱩᱭᱩᱜ ᱠᱟᱱᱟ ᱚᱱᱟ ᱫᱮ ᱟᱞᱟᱫᱟ ᱵᱨᱮᱱᱰ ᱠᱟᱱᱟ ᱵᱟᱝ ᱛᱚ ᱦᱩᱭᱩᱜ ᱜᱮᱭᱟ ᱟᱢ ᱡᱩᱫᱤ ᱚᱣᱟᱱ ᱯᱞᱟᱥ ᱮᱭᱤᱴ ᱡᱤᱵᱤ ᱨᱮ ᱦᱟᱛᱟᱣᱮᱢ ᱞᱟᱹᱭᱮᱫ ᱠᱷᱟᱡ ᱛᱟᱞᱦᱮ ᱚᱱᱟ ᱳᱭ ᱥᱤᱠᱥ ᱡᱤᱵᱤ ᱚᱵᱫᱤᱭ ᱛᱤᱭᱳᱜᱽ ᱛᱟᱢᱟ ᱚᱱᱟ ᱥᱤᱠᱥ ᱡᱤᱵᱤ ᱟᱨ ᱱᱚᱛᱮ ᱦᱮᱸ ᱥᱤᱠᱥ ᱡᱤᱵᱤᱭ ᱛᱤᱭᱳᱜᱽ ᱛᱟᱢᱟ ᱠᱤᱱᱛᱩ ᱛᱤᱭᱳᱜ ᱫᱚ ᱵᱟᱭ ᱛᱤᱭᱳᱜᱟ ᱠᱩ ᱴᱳᱭᱮᱱᱴᱤ ᱠᱟ ᱵᱟᱡᱮᱴ ᱢᱚᱫᱽᱫᱷᱮ ᱨᱮᱫᱚ ᱟᱨ ᱡᱩᱫᱤ ᱦᱮᱸ ᱛᱟᱣ ᱡᱩᱫᱤ ᱮᱭᱤᱴ ᱡᱤᱵᱤ ᱦᱟᱛᱟᱣᱮᱢ ᱞᱟᱹᱭ ᱠᱷᱟᱡ ᱳᱭ ᱟᱢᱟᱜ ᱚᱱᱟ ᱴᱳᱭᱮᱱᱴᱤ ᱛᱷᱤᱨᱤ ᱯᱷᱳᱨ ᱞᱮᱠᱟ ᱯᱟᱲᱟᱜᱼᱟ ᱛᱤᱱᱼᱪᱟᱨ ᱦᱟᱡᱟᱨ ᱡᱟᱥᱛᱤ ᱯᱟᱲᱟᱜᱼᱟ ᱠᱤᱱᱛᱩ ᱵᱷᱟᱜᱤ ᱯᱷᱳᱱ ᱦᱩᱭᱩᱜᱼᱟ ᱚᱱᱠᱟ ᱵᱷᱟᱜᱤ ᱵᱨᱮᱱᱰ ᱠᱚ ᱢᱮᱱᱟ ᱛᱚ ᱚᱣᱟᱱ ᱯᱞᱟᱥ ᱨᱮᱱᱟᱜ ᱦᱚᱸ ᱠᱮᱢᱮᱨᱟ ᱠᱚᱣᱟᱞᱤᱴᱤ ᱫᱚ ᱟᱨᱚ ᱢᱚᱸᱡ ᱜᱮᱭᱟ ᱚᱸᱰᱮᱱᱟᱜ ᱫᱚ ᱢᱟᱱᱮ ᱚᱸᱰᱮ ᱦᱚᱸ ᱴᱨᱤᱯᱤᱞ ᱠᱮᱢᱮᱨᱟ ᱠᱟᱱ ᱜᱮᱭᱟ ᱟᱨ ᱥᱤᱝᱜᱮᱞ ᱯᱨᱤᱱᱴ ᱫᱚ ᱚᱸᱰᱮ ᱫᱚ ᱥᱠᱨᱤᱱ ᱯᱷᱤᱝᱜᱟᱨ ᱯᱨᱤᱱᱴ ᱦᱮᱱᱟᱜ ᱟᱠᱟᱫᱟ ᱚᱣᱟᱱᱯᱞᱟᱥ ᱨᱮᱫᱚ ᱦᱮᱸ ᱦᱮᱸ ᱚᱱᱟ ᱫᱚ ᱦᱮᱸ ᱦᱮᱸ ᱦᱮᱸ ᱚᱱᱟ ᱠᱚᱫᱚ ᱡᱚᱛᱚᱣᱟᱜ ᱜᱮ ᱢᱮᱱᱟᱜᱼᱟ ᱚᱱᱟ ᱠᱚᱫᱚ ᱡᱚᱛᱚᱣᱟᱜ ᱢᱮᱱᱟᱜ ᱟᱠᱟᱫᱟ ᱚᱱᱟ ᱰᱤᱥᱯᱞᱮ ᱯᱷᱤᱝᱜᱟᱨ ᱯᱨᱤᱱᱴ ᱢᱮᱱᱟᱜ ᱟᱠᱟᱫᱟ ᱠᱤᱱᱛᱩ ᱰᱤᱥᱯᱞᱮ ᱛᱮ ᱯᱷᱤᱝᱜᱟᱨ ᱯᱨᱤᱱᱴ ᱦᱟᱛᱟᱣᱮᱢ ᱞᱟᱹᱭ ᱠᱷᱟᱡ ᱚᱱᱮᱧ ᱞᱟᱹᱭ ᱠᱮᱫ ᱞᱮᱠᱟ ᱵᱟᱡᱮᱴ ᱛᱷᱚᱲᱟ ᱡᱟᱥᱛᱤᱜᱼᱟ ᱚᱱᱟ ᱮᱭᱤᱴ ᱡᱤᱵᱤ ᱨᱮᱢ ᱨᱮᱫᱚ ᱯᱷᱤᱝᱜᱟᱨ ᱯᱨᱤᱱᱴ ᱢᱮᱱᱟᱜ ᱠᱟᱫᱟ ᱚᱱᱟ ᱛᱮᱭᱤᱥ ᱛᱷᱮᱠᱮ ᱪᱚᱵᱵᱤᱥ ᱦᱟᱡᱟᱨ ᱯᱟᱲᱟᱜᱼᱟ ᱟᱨ ᱡᱟᱦᱟᱸ ᱫᱚ ᱥᱤᱠᱥ ᱡᱤᱵᱤᱢ ᱦᱟᱛᱟᱣ ᱠᱷᱟᱡ ᱛᱟᱞᱦᱮ ᱯᱷᱤᱝᱜᱟᱨ ᱯᱨᱤᱱᱴ ᱫᱚ ᱚᱱᱮ ᱥᱟᱭᱤᱴ ᱨᱮ ᱯᱟᱲᱟᱜᱼᱟ ᱡᱟᱦᱟᱸᱴᱟᱜ ᱟᱨ ᱟᱨ ᱵᱟᱠᱤᱭᱟᱜ ᱡᱩᱫᱤ ᱟᱨᱦᱚᱸ ᱦᱟᱛᱟᱣᱮᱢ ᱞᱟᱹᱭ ᱠᱷᱟᱡ ᱡᱮᱢᱚᱱ ᱥᱟᱢᱥᱩᱝ ᱦᱮᱱᱟᱜ ᱠᱟᱫᱟ ᱛᱚ ᱦᱮᱸ ᱥᱟᱢᱥᱩᱝ ᱜᱮᱞᱟᱠᱥᱤ ᱦᱮᱞᱟᱜ ᱟᱠᱟᱫᱟ ᱥᱟᱢᱥᱩᱝ ᱜᱮᱞᱟᱠᱥᱤ ᱮᱢ ᱛᱷᱟᱴᱴᱤᱱ ᱮᱢ ᱯᱷᱳᱴᱴᱤᱱ ᱠᱚ ᱨᱮᱱᱟ ᱥᱤᱨᱤᱡ ᱦᱮᱱᱟᱜ ᱠᱟᱫᱟ ᱟᱨ ᱵᱷᱤᱵᱷᱳ ᱨᱮᱭᱟᱜ ᱫᱚ ᱵᱷᱤᱵᱳ ᱨᱮᱭᱟᱜ ᱚᱣᱟᱭ ᱥᱤᱨᱤᱡ ᱦᱮᱱᱟᱜ ᱠᱟᱫᱟ ᱚᱣᱟᱭ ᱚᱣᱟᱭ ᱥᱮᱵᱷᱮᱱᱴᱤ ᱯᱷᱟᱭᱤᱵᱷ ᱟᱨ ᱟᱨ ᱚᱱᱮ ᱥᱟᱢᱥᱩᱝ ᱨᱮᱱᱟᱜ ᱫᱚ ᱚᱱᱮ ᱮᱢ ᱛᱷᱟᱴᱴᱤᱱ ᱯᱷᱳᱴᱴᱤᱱ ᱚᱱᱟ ᱠᱚ ᱴᱷᱤᱠᱜᱮᱭᱟ ᱟᱢᱟᱜ ᱴᱳᱭᱮᱱᱴᱤ ᱠᱮ ᱵᱟᱡᱮᱴ ᱢᱚᱫᱽᱫᱷᱮ ᱳᱭ ᱟᱴᱷᱚᱨᱚ ᱦᱟᱡᱟᱨ ᱴᱟᱠᱟ ᱥᱟᱲᱮ ᱟᱴᱷᱟᱨᱚ ᱦᱟᱡᱟᱨ ᱴᱟᱠᱟ ᱚᱱᱞᱟᱭᱤᱱ ᱯᱨᱟᱭᱤᱥ ᱪᱟᱞᱟᱜ ᱠᱟᱱᱟ ᱡᱩᱫᱤ ᱚᱯᱷᱞᱟᱭᱤᱱ ᱟᱞᱮ ᱱᱚᱸᱰᱮ ᱠᱷᱚᱡ ᱮᱢ ᱦᱟᱛᱟᱣ ᱠᱷᱟᱡ ᱛᱟᱞᱦᱮ ᱳᱭ ᱯᱨᱟᱭ ᱢᱳᱴᱟᱼᱢᱩᱴᱤ ᱥᱚᱛᱨᱚ ᱠᱮ ᱛᱮᱜᱮᱢ ᱧᱟᱢᱟ ᱟᱪᱪᱷᱟ ᱟᱪᱪᱷᱟ ᱟᱪᱪᱷᱟ ᱦᱮᱸ ᱫᱚᱠᱟᱱ ᱛᱮ ᱦᱤᱡᱩᱜ ᱢᱮ ᱦᱮᱸ ᱫᱚᱠᱟᱱ ᱛᱮ ᱦᱮᱡ ᱞᱮᱱᱠᱷᱟᱱ ᱡᱟᱦᱟᱸᱱᱟᱜ ᱟᱨᱚ ᱠᱤᱪᱷᱩ ᱵᱩᱡᱷᱟᱹᱣ ᱧᱟᱢᱚᱜᱼᱟ ᱴᱷᱤᱠᱜᱮᱭᱟ ᱡᱟᱦᱟᱸᱱᱟᱜ ᱚᱥᱩᱵᱤᱫᱷᱟ ᱵᱟᱱᱩᱜᱼᱟ ᱮᱠᱵᱟᱨᱮ ᱡᱚᱛᱚ ᱜᱮ ᱰᱤᱥᱠᱟᱣᱩᱱᱴᱮᱢ ᱧᱟᱢᱟ ᱦᱩᱸ ᱦᱮᱸ ᱴᱷᱤᱠᱜᱮᱭᱟ ᱛᱟᱞᱦᱮ ᱢᱟ ᱦᱮᱸ ᱫᱚᱦᱚᱭ ᱢᱮ ᱢᱟ